ᱦᱮᱸ ᱦᱮᱞᱳ ᱵᱟᱝᱼᱟ ᱜᱚᱝᱠᱮ ᱚᱱᱠᱟᱱ ᱰᱤᱵᱷᱤᱥᱚᱱ ᱠᱚᱫᱚ ᱵᱟᱞᱮ ᱠᱷᱮᱞ ᱵᱟᱲᱟ ᱟᱠᱟᱫᱟ ᱟᱨ ᱤᱱᱠᱟ ᱫᱚ ᱠᱷᱮᱞ ᱨᱮᱱᱟᱜ ᱪᱟᱱᱥᱦᱚᱸ ᱵᱟᱞᱮ ᱧᱟᱢᱟᱠᱟᱫᱟ ᱟᱞᱮ ᱱᱤᱭᱟ ᱟᱹᱛᱩ ᱠᱚᱨᱮ ᱜᱮᱞᱮ ᱠᱷᱮᱞ ᱵᱟᱲᱟ ᱟᱠᱟᱫᱟ ᱥᱩᱨ ᱥᱩᱯᱩᱨ ᱟ ᱛᱩ ᱡᱟᱦᱟᱸ ᱠᱚ ᱢᱮᱱᱟᱜᱼᱟ ᱤᱱᱟ ᱠᱚᱨᱮ ᱜᱮᱞᱮ ᱠᱷᱮᱞ ᱵᱟᱲᱟ ᱟᱠᱟᱫᱟ ᱟᱞᱮᱫᱚ ᱦᱮᱸ ᱜᱚᱝᱠᱮ ᱪᱟᱞ ᱪᱟᱞᱟᱣ ᱫᱚᱞᱮ ᱪᱟᱞᱟᱜ ᱟ ᱟᱨ ᱛᱤᱱᱟ ᱜ ᱜᱟᱱ ᱠᱷᱮᱞᱣᱟᱲ ᱠᱚ ᱢᱮᱱᱟᱜ ᱠᱚ ᱛᱟᱞᱮᱭᱟ ᱩᱱᱠᱩ ᱦᱚᱸ ᱥᱟᱱᱟᱢᱟᱜ ᱤᱧ ᱢᱮᱛᱟᱠᱚᱣᱟ ᱛᱟᱦᱮᱞᱮ ᱤᱱᱠᱟ ᱢᱤᱫᱴᱮᱱ ᱜᱚᱝᱠᱮᱭ ᱞᱟ ᱭᱮᱫᱟᱭ ᱩᱱᱤᱴᱷᱮᱱ ᱪᱟᱞᱟᱣ ᱦᱩᱭᱩᱜ ᱟ ᱯᱨᱮᱠᱴᱤᱥ ᱞᱟ ᱜᱤᱫ ᱦᱮᱸ ᱜᱚᱝᱠᱮ ᱟᱸᱡᱚᱢ ᱢᱟᱧ ᱟᱸᱡᱚᱢᱟᱠᱟᱫᱟ ᱛᱟᱯᱚᱨ ᱱᱮᱛᱟᱨ ᱫᱚ ᱴᱤᱵᱷᱤ ᱠᱚᱨᱮ ᱧᱮᱞ ᱦᱚᱸᱞᱮ ᱧᱮᱞ ᱵᱟᱲᱟ ᱟᱠᱟᱫ ᱠᱚᱜᱮᱭᱟ ᱜᱚᱢᱠᱮ ᱛᱟᱦᱚᱞᱮ ᱤᱧ ᱢᱮᱛᱟ ᱠᱚᱣᱟᱹᱧ ᱡᱚᱛᱚ ᱜᱤᱫᱽᱨᱟ ᱠᱚ ᱱᱟᱛᱮ ᱜᱟᱯᱟ ᱠᱷᱚᱱᱜᱮ ᱯᱨᱮᱠᱴᱤᱥ ᱫᱚ ᱪᱟᱞᱟᱣ ᱦᱩᱭᱩᱜ ᱟ ᱟᱨ ᱛᱤᱱᱟ ᱜ ᱜᱟᱱ ᱵᱟ ᱠᱤ ᱠᱷᱮᱞᱣᱟᱲ ᱠᱚ ᱢᱮᱱᱟᱜ ᱠᱚ ᱛᱟᱞᱮᱭᱟ ᱟᱛᱳ ᱠᱚᱨᱮᱱ ᱟᱨ ᱠᱤᱪᱷᱩ ᱥᱩᱨ ᱥᱩᱯᱩᱨ ᱠᱚᱨᱮᱱ ᱦᱮᱸ ᱜᱚᱝᱠᱮ ᱦᱮᱸ